ᱤᱧ ᱫᱚ ᱥᱩᱴᱤᱝ ᱤᱯᱤᱞ ᱥᱮ ᱯᱤᱱᱰᱚᱠ ᱠᱮᱪᱟᱜ ᱫᱚ ᱵᱟᱹᱧ ᱧᱮᱞ ᱟᱠᱟᱫᱟ ᱚᱱᱟᱛᱮ ᱚᱱᱟᱫᱚ ᱪᱮᱫᱞᱮᱠᱟ ᱧᱮᱞᱚᱜᱼᱟ ᱥᱮ ᱪᱮᱫᱞᱮᱠᱟ ᱟᱹᱭᱠᱟᱹᱜᱼᱟ ᱥᱮ ᱪᱮᱫ ᱠᱟᱱᱟ ᱚᱱᱟᱫᱚ ᱵᱟᱹᱧ ᱢᱮᱱ ᱫᱟᱲᱤᱭᱟᱜ ᱠᱟᱱᱟ